ᱦᱮᱞᱳ ᱦᱮᱸ ᱟᱢᱫᱚ ᱳ ᱟᱪᱪᱷᱟ ᱟᱪᱪᱷᱟ ᱦᱮᱸ ᱦᱮᱸ ᱞᱟᱹᱭᱢᱮ ᱪᱮᱫᱞᱮᱠᱟ ᱯᱟᱲᱦᱟᱣ ᱵᱚᱞᱛᱮ ᱫᱚ ᱡᱮᱦᱮᱛᱩ ᱱᱚᱣᱟ ᱫᱚ ᱱᱟᱣᱟ ᱥᱤᱞᱮᱵᱟᱥ ᱠᱟᱱᱟ ᱟᱨ ᱱᱚᱣᱟ ᱵᱟᱨ ᱠᱷᱚᱡ ᱜᱤ ᱮᱦᱚᱵ ᱠᱟᱱᱟ ᱟᱨ ᱞᱟᱦᱟ ᱛᱮᱫᱚ ᱛᱚ ᱚᱱᱠᱟ ᱯᱷᱟᱨᱥᱴ ᱮᱭᱟᱨ ᱥᱮᱠᱮᱱᱰ ᱮᱭᱟᱨ ᱚᱱᱠᱟ ᱛᱟᱦᱮᱱᱚᱜ ᱠᱟᱱ ᱛᱟᱦᱮᱸᱜᱼᱟ ᱟᱨ ᱯᱚᱨᱤᱠᱠᱷᱟ ᱦᱚᱸ ᱢᱟᱱᱮ ᱦᱩᱭᱩᱜ ᱠᱟᱱ ᱛᱟᱦᱮᱸᱜ ᱜᱮᱭᱟ ᱠᱤᱱᱛᱩ ᱵᱚᱪᱷᱚᱨ ᱨᱮ ᱦᱚᱪᱪᱷᱮ ᱢᱤᱫ ᱫᱷᱟᱣ ᱠᱟᱛᱮᱫ ᱟᱨ ᱱᱤᱛᱳᱜ ᱫᱚ ᱥᱮᱢᱤᱥᱴᱟᱨ ᱠᱟᱛᱮ ᱵᱷᱟᱜᱽ ᱦᱩᱭ ᱠᱟᱱᱟ ᱛᱚ ᱮᱠᱫᱚᱢ ᱜᱤ ᱠᱚᱲᱟᱠᱚᱲᱤ ᱪᱟᱵᱟᱣ ᱠᱟᱱᱟ ᱡᱚᱛᱚ ᱠᱤᱪᱷᱩ ᱛᱚ ᱛᱟᱦᱚᱞᱮ ᱠᱞᱟᱥ ᱦᱚᱸ ᱚᱱᱠᱟ ᱜᱮ ᱦᱟᱛᱟᱣ ᱦᱩᱭᱩᱜ ᱛᱟᱵᱚᱱᱟ ᱡᱮᱦᱮᱛᱩ ᱵᱚᱪᱷᱚᱨ ᱨᱮ ᱵᱟᱨ ᱫᱷᱟᱣ ᱠᱟᱛᱮ ᱯᱚᱨᱤᱠᱠᱷᱟ ᱦᱩᱭᱩᱜ ᱠᱟᱱ ᱛᱟᱠᱚᱣᱟ ᱟᱨ ᱥᱟᱵᱡᱮᱠᱴ ᱦᱚᱸ ᱰᱷᱮᱨ ᱪᱟᱵᱟᱣ ᱠᱟᱱᱟ ᱟᱨᱦᱚᱸ ᱱᱟᱣᱟ ᱥᱤᱞᱮᱵᱟᱥ ᱠᱟᱱᱟ ᱛᱚ ᱚᱱᱟ ᱦᱤᱥᱟᱹᱵ ᱠᱟᱛᱮ ᱜᱮ ᱟᱵᱚ ᱫᱚ ᱠᱞᱟᱥ ᱦᱟᱛᱟᱣ ᱦᱩᱭᱩᱜ ᱛᱟᱵᱚᱱᱟ ᱛᱤᱱᱟᱹᱜ ᱫᱤᱱ ᱦᱟᱛᱟᱣ ᱵᱚᱞᱛᱮ ᱫᱚ ᱪᱮᱫ ᱡᱮᱦᱮᱛᱩ ᱱᱚᱣᱟ ᱫᱚ ᱱᱟᱣᱟ ᱥᱤᱞᱮᱵᱟᱥ ᱠᱟᱱᱟ ᱟᱨ ᱜᱤᱫᱽᱨᱟᱹ ᱠᱚᱦᱚᱸ ᱠᱚ ᱱᱟᱣᱟ ᱜᱮᱭᱟ ᱛᱟᱦᱚᱞᱮ ᱫᱚ ᱥᱚᱯᱛᱟᱦᱚ ᱨᱮ ᱠᱞᱟᱥ ᱫᱚᱦᱚᱭ ᱦᱩᱭᱩᱜ ᱛᱟᱵᱚᱱᱟ ᱯᱨᱟᱭ ᱫᱤᱱᱟᱹᱢ ᱫᱤᱱ ᱞᱮᱠᱟ ᱜᱮ ᱵᱟᱠᱷᱟᱡ ᱫᱚ ᱵᱟᱝ ᱦᱩᱭᱩᱜᱼᱟ ᱵᱟᱠᱚ ᱵᱩᱡᱷᱟᱹᱣ ᱫᱟᱲᱭᱟᱜᱼᱟ ᱵᱟᱠᱚ ᱥᱟᱵ ᱫᱟᱲᱮᱭᱟᱜᱼᱟ ᱱᱚᱣᱟ ᱱᱟᱣᱟ ᱤᱭᱟᱹ ᱨᱮᱭᱟᱜ ᱠᱞᱟᱥ ᱫᱚ ᱛᱟᱦᱚᱞᱮ ᱦᱟᱹᱡᱩᱜ ᱥᱚᱯᱛᱟ ᱠᱷᱚᱡ ᱜᱮᱵᱚᱱ ᱮᱦᱚᱵᱟ ᱦᱚᱜᱼᱚᱸᱭ ᱵᱳᱨᱰ ᱠᱷᱚᱡ ᱱᱳᱴᱤᱥ ᱠᱚᱦᱚᱸ ᱠᱚ ᱠᱩᱞ ᱠᱮᱫᱟ ᱤᱧ ᱡᱚᱛᱚ ᱦᱚᱲ ᱦᱟᱸᱜ ᱤᱧ ᱵᱟᱰᱟᱭ ᱦᱚᱪᱚ ᱯᱮᱭᱟ ᱡᱟᱦᱟᱸᱭ ᱥᱟᱵᱡᱮᱠᱴ ᱨᱮᱱ ᱟᱨᱦᱚᱸ ᱡᱮ ᱮᱴᱟᱜ ᱤᱭᱟᱹ ᱠᱚ ᱢᱮᱱᱟᱜ ᱠᱚᱣᱟ ᱴᱤᱪᱟᱨ ᱠᱩ ᱩᱱᱠᱩ ᱡᱚᱛᱚ ᱦᱚᱲᱤᱧ ᱵᱟᱰᱟᱭ ᱚᱪᱚ ᱠᱚᱣᱟ ᱟᱨ ᱤᱧᱟᱹᱜ ᱠᱟᱛᱷᱟ ᱨᱮᱫᱚ ᱡᱮ ᱦᱟᱹᱡᱩᱜ ᱥᱚᱯᱛᱟ ᱠᱷᱚᱡ ᱜᱮᱵᱚᱱ ᱮᱦᱚᱵᱟ ᱡᱮᱦᱮᱛᱩ ᱵᱳᱨᱰ ᱠᱷᱚᱡ ᱱᱳᱴᱤᱥ ᱦᱚᱸᱠᱚ ᱠᱩᱞ ᱠᱮᱫᱟ ᱡᱮ ᱠᱞᱟᱥ ᱫᱚ ᱞᱚᱜᱚᱱ ᱜᱮ ᱮᱦᱚᱵ ᱦᱩᱭᱩᱜᱼᱟ ᱠᱟᱨᱚᱱ ᱟᱨ ᱠᱤᱪᱷᱩ ᱫᱤᱱ ᱯᱚᱨ ᱠᱷᱟᱡ ᱜᱮ ᱩᱱᱠᱩᱣᱟᱜ ᱯᱚᱨᱤᱠᱠᱷᱟ ᱫᱚ ᱮᱦᱚᱵᱚᱜᱼᱟ ᱵᱟᱝ ᱵᱟᱝ ᱵᱟᱝ ᱡᱮᱦᱮᱛᱩ ᱟᱢᱟᱜ ᱟᱢ ᱫᱚ ᱧᱮᱞ ᱢᱮ ᱟᱢ ᱫᱚ ᱞᱟᱦᱟᱛᱮ ᱪᱮᱫ ᱞᱮᱠᱟᱢ ᱦᱟᱹᱡᱩᱜ ᱠᱟᱱ ᱛᱟᱦᱮᱸᱫᱼᱟ ᱞᱟᱦᱟ ᱛᱮᱫᱚ ᱛᱷᱚᱲᱟ ᱫᱤᱱ ᱜᱮ ᱠᱞᱟᱥ ᱛᱟᱦᱮᱱᱚᱜ ᱠᱟᱱ ᱛᱟᱢ ᱛᱟᱦᱮᱱᱟ ᱠᱤᱱᱛᱩ ᱱᱤᱛᱳᱜ ᱫᱚ ᱡᱮᱦᱮᱛᱩ ᱥᱮᱢᱤᱥᱴᱟᱨ ᱳᱣᱟᱭᱤᱥ ᱵᱷᱟᱜᱽ ᱠᱟᱛᱮ ᱫᱚ ᱟᱢᱟᱜ ᱠᱞᱟᱥ ᱫᱚ ᱰᱷᱮᱨ ᱪᱟᱵᱟᱣ ᱠᱟᱱᱟ ᱟᱨ ᱟᱢ ᱫᱚ ᱟᱢᱟᱜ ᱥᱟᱵᱡᱮᱠᱴ ᱨᱮᱱ ᱤᱥᱴᱩᱰᱮᱴ ᱦᱚᱸᱠᱚ ᱰᱷᱮᱨ ᱜᱮᱭᱟ ᱛᱚ ᱟᱢ ᱫᱚ ᱛᱟᱦᱚᱞᱮ ᱦᱟᱹᱡᱩᱜ ᱦᱩᱭᱩᱜ ᱛᱟᱢ ᱜᱮᱭᱟ ᱫᱤᱱᱟᱹᱢ ᱦᱤᱞᱟᱹᱜ ᱜᱮ ᱯᱨᱟᱭ ᱮᱠ ᱢᱤᱫᱼᱵᱟᱨ ᱫᱤᱱ ᱡᱩᱫᱤᱢ ᱢᱮᱱ ᱠᱷᱟᱡ ᱛᱟᱦᱚᱞᱮ ᱫᱚ ᱦᱩᱭ ᱫᱟᱲᱮᱭᱟᱜᱼᱟ ᱟᱢᱟᱜ ᱡᱟᱦᱟᱱᱟᱜ ᱚᱥᱩᱵᱤᱫᱟ ᱠᱷᱟᱹᱛᱤᱨ ᱛᱮ ᱵᱟᱠᱷᱟᱡ ᱫᱚ ᱟᱢ ᱫᱚ ᱦᱟᱹᱡᱩᱜ ᱦᱩᱭᱩᱜ ᱛᱟᱢ ᱜᱮᱭᱟ ᱦᱮᱸ ᱮᱠᱫᱚᱢᱮᱢ ᱥᱮᱴᱮᱨᱚᱜᱼᱟ ᱟᱨ ᱱᱚᱣᱟ ᱫᱚ ᱤᱧ ᱤᱧ ᱫᱚ ᱵᱟᱝ ᱡᱮ ᱵᱳᱨᱰ ᱠᱷᱚᱡ ᱦᱚᱸᱠᱚ ᱢᱮᱱᱫᱟ ᱡᱮ ᱡᱚᱛᱚ ᱴᱤᱪᱟᱨ ᱜᱮ ᱪᱮᱫ ᱞᱮᱠᱟ ᱠᱚ ᱠᱞᱟᱥ ᱠᱚ ᱦᱟᱛᱟᱣᱮᱫ ᱛᱟᱦᱮᱸᱫ ᱚᱱᱠᱟ ᱜᱮ ᱫᱤᱱᱟᱹᱢ ᱦᱤᱞᱟᱹᱜ ᱠᱞᱟᱥ ᱠᱚ ᱦᱟᱛᱟᱣ ᱢᱟ ᱟᱨ ᱵᱟᱠᱷᱟᱡ ᱫᱚ ᱜᱤᱫᱽᱨᱟᱹᱣᱟᱜ ᱚᱥᱩᱵᱤᱫᱟ ᱦᱩᱭᱩᱜᱼᱟ ᱟᱨ ᱩᱱᱠᱩᱣᱟᱜ ᱚᱥᱩᱵᱤᱫᱟ ᱦᱩᱭ ᱞᱮᱱᱠᱷᱟᱡ ᱠᱚᱞᱮᱡᱽ ᱨᱮᱭᱟᱜ ᱵᱮᱯᱟᱨ ᱛᱮᱦᱚᱸ ᱠᱤᱪᱷᱩ ᱠᱟᱛᱷᱟ ᱟᱸᱡᱚᱢ ᱧᱟᱢᱚᱜᱼᱟ ᱦᱟᱸᱜ ᱦᱮᱸ ᱴᱷᱤᱠᱜᱮᱭᱟ ᱦᱮᱸ